ᱠᱟᱹᱴᱤᱡᱼᱠᱟᱹᱴᱤᱡ ᱠᱩᱲᱤ ᱜᱤᱫᱽᱨᱟᱹ ᱠᱟᱹᱴᱤᱡᱼᱠᱟᱹᱴᱤᱡ ᱠᱩᱲᱤ ᱜᱤᱫᱽᱨᱟᱹ ᱠᱚ ᱥᱮᱫᱟᱭ ᱫᱚ ᱯᱩᱛᱞᱤ ᱵᱟᱸᱫᱮᱭᱮᱫ ᱛᱟᱦᱮᱱᱟᱠᱚ ᱯᱩᱛᱞᱤ ᱵᱟᱸᱫᱮ ᱛᱟᱨᱯᱚᱨᱮ ᱜᱚᱜᱚ ᱦᱚᱲ ᱫᱚ ᱯᱟᱲᱦᱟᱴ ᱠᱚ ᱯᱟᱲᱦᱟᱴ ᱠᱚ ᱵᱟᱸᱫᱮᱭᱮᱫ ᱛᱟᱦᱮᱱᱟ ᱛᱟᱯᱚᱨᱮ ᱵᱟᱵᱟ ᱦᱚᱲ ᱦᱚᱸ ᱯᱟᱹᱧᱪᱤ ᱰᱮᱸᱜᱟ ᱫᱚ ᱵᱟᱝ ᱛᱟᱦᱮᱸ ᱠᱟᱱ ᱛᱟᱠᱚᱣᱟ ᱠᱷᱩᱵᱽ ᱫᱚ ᱛᱚᱠᱷᱚᱱᱮ ᱯᱟᱹᱧᱪᱤ ᱞᱮᱠᱟ ᱜᱮ ᱵᱷᱟᱜᱚᱣᱟ ᱰᱮᱸᱜᱟ ᱵᱷᱟᱜᱚᱣᱟ ᱰᱮᱸᱜᱟ ᱵᱟᱫᱽ ᱛᱮ ᱱᱮᱛᱟᱨ ᱫᱚ ᱛᱷᱚᱲᱟ ᱛᱷᱚᱲᱟ ᱪᱮᱫ ᱯᱟᱞᱴᱟᱣ ᱤᱫᱤᱜ ᱠᱟᱱᱟ ᱛᱚ ᱚᱱᱟᱛᱮ ᱚᱱᱟ ᱠᱚᱦᱚᱸ ᱡᱤᱱᱤᱥ ᱨᱮᱱᱟᱜ

ᱧᱮᱞ ᱧᱟᱢᱚᱜ ᱠᱟᱱᱟ ᱡᱮ ᱟᱵᱚ ᱡᱟᱦᱟᱸᱭ ᱢᱟᱹᱡᱷᱤ ᱯᱟᱨᱟᱱᱤᱠ ᱱᱟᱭᱠᱮ ᱠᱚ ᱩᱱᱠᱩ ᱦᱚᱸ ᱠᱚ ᱛᱷᱚᱲᱟ ᱠᱚ ᱵᱚᱫᱚᱞᱚᱜ ᱠᱟᱱᱟ ᱛᱟᱯᱚᱨᱮ ᱱᱚᱜᱼᱚᱭ ᱵᱟᱵᱟ ᱦᱚᱲ ᱠᱚᱦᱚᱸ ᱱᱮᱛᱟᱨ ᱫᱚ ᱠᱟᱹᱴᱤᱡᱼᱠᱟᱹᱴᱤᱡ ᱠᱚᱲᱟ ᱜᱤᱫᱽᱨᱟᱹ ᱠᱩᱲᱤ ᱜᱤᱫᱽᱨᱟᱹ ᱠᱚᱦᱚᱸ ᱠᱚ ᱢᱟᱱᱮ ᱱᱮᱛᱟᱨ ᱠᱚ ᱠᱚᱫᱚ ᱮᱭ ᱱᱚᱜ ᱚᱭ ᱯᱮᱱ ᱠᱚᱠᱚ ᱦᱚᱨᱚᱜ ᱫᱟᱠᱚ ᱥᱮ ᱯᱮᱱ ᱦᱚᱨᱚᱜ ᱠᱟᱛᱮᱜ ᱦᱚᱸ ᱱᱚᱜᱼᱚᱭ ᱜᱚᱴᱟ ᱠᱚ ᱫᱟᱬᱟᱱ ᱠᱟᱱᱟ ᱠᱚ ᱡᱚᱛᱚ ᱦᱚᱲ ᱨᱮᱱ ᱜᱮ ᱛᱟᱨᱯᱚᱨᱮ ᱱᱚᱜᱼᱚᱭ ᱦᱚᱲ ᱟᱹᱫᱤᱵᱟᱹᱥᱤ ᱦᱚᱲ ᱨᱮᱱ ᱦᱟᱲᱟᱢ ᱵᱩᱰᱷᱤ ᱡᱚᱠᱷᱚᱱ ᱩᱱ ᱥᱮᱫᱟᱭ ᱨᱮᱱ ᱠᱚ ᱛᱟᱦᱮᱸ ᱠᱟᱱᱟ ᱩᱱᱠᱩ ᱫᱚ ᱯᱟᱹᱧᱪᱤ ᱯᱟᱬᱦᱟᱴ ᱦᱚᱸ ᱵᱤᱥᱤ ᱵᱟᱠᱚ ᱡᱟᱦᱟᱱᱟᱜ ᱫᱚᱠᱚ ᱦᱚᱨᱚᱜ ᱮᱫ ᱯᱟᱹᱧᱪᱤ ᱯᱟᱬᱦᱟᱴ ᱟᱨ ᱤᱭᱟᱹ ᱱᱚᱣᱟ ᱯᱩᱡᱟᱹ ᱯᱟᱥᱟ ᱠᱚᱨᱮᱱᱟᱜ ᱢᱟᱹᱡᱷᱤ ᱦᱟᱲᱟᱢ ᱢᱟᱹᱡᱷᱤ ᱵᱩᱲᱦᱤ ᱩᱱᱠᱩ ᱠᱚᱦᱚᱸ ᱢᱟᱹᱡᱷᱤ ᱦᱟᱲᱟᱢ ᱥᱮ ᱱᱟᱭᱠᱮ ᱱᱮᱛᱟᱨ ᱫᱚ ᱯᱟᱹᱧᱪᱤ ᱯᱟᱬᱦᱟᱴ ᱠᱚ ᱤᱭᱟᱹᱜ ᱠᱟᱱᱟ ᱰᱮᱸᱜᱟᱜ ᱠᱟᱱᱟ ᱥᱮᱫᱟᱭ ᱠᱚᱫᱚ ᱚᱱᱮ ᱫᱷᱩᱛᱤ ᱛᱮᱜᱮ ᱠᱚ ᱯᱩᱡᱟᱹ ᱯᱟᱥᱟ ᱥᱮ ᱡᱟᱦᱟᱱᱟᱜ ᱨᱮᱦᱚᱸ ᱠᱚ ᱤᱭᱟᱹᱜ ᱥᱮ ᱱᱚᱜᱼᱚᱭ ᱦᱚᱨᱚᱜ ᱵᱟᱸᱫᱮ ᱦᱚᱨᱚᱜ ᱵᱟᱸᱫᱮ ᱦᱚᱸ ᱱᱚᱜᱼᱚᱭ ᱥᱮᱫᱟᱭ ᱫᱚ ᱵᱟᱹᱡᱩ ᱠᱚ ᱛᱟᱦᱮᱸ ᱠᱟᱱᱟ ᱛᱟ ᱯᱚᱨᱮ ᱚᱱᱮ ᱠᱟᱹᱛᱨᱤ ᱤᱭᱟᱹ ᱛᱟᱠᱚ ᱞᱟᱹᱴᱩᱼᱞᱟᱴᱩ ᱥᱟᱠᱚᱢ ᱢᱚᱴᱟᱼᱢᱚᱴᱟ ᱨᱩᱯᱟᱹ ᱨᱮᱱᱟᱜ ᱚᱱᱟ ᱠᱚᱦᱚᱸ ᱱᱮᱛᱟᱨ ᱫᱚ ᱵᱟᱠᱚ ᱦᱚᱨᱚᱜ ᱫᱟ ᱱᱮᱛᱟᱨ ᱫᱚ ᱚᱱᱮ ᱡᱟᱦᱟᱸ ᱟᱫᱷᱩᱱᱤᱠ ᱡᱩᱜᱽ ᱨᱮᱱᱟᱜ ᱦᱮᱡ ᱠᱟᱱᱟ ᱚᱱᱟ ᱪᱮᱫᱠᱟ ᱥᱮᱱ ᱥᱟᱵᱚᱱ ᱥᱮᱱ ᱥᱩᱱᱩᱢ ᱟᱭᱢᱟ ᱨᱚᱠᱚᱢ ᱡᱤᱱᱤᱥ ᱠᱚ ᱵᱮᱵᱚᱦᱟᱨ ᱱᱚᱣᱟ ᱠᱚᱦᱚᱸ ᱠᱤᱪᱷᱩ ᱠᱤᱪᱷᱩ ᱧᱮᱞᱚᱜᱚᱜ ᱠᱟᱱᱟ ᱟᱭᱢᱟ ᱨᱚᱠᱚᱢ ᱡᱤᱱᱤᱥ ᱱᱚᱜᱼᱚᱭ ᱱᱚᱜᱼᱚᱭ ᱠᱚ ᱟᱵᱚ ᱥᱮᱫᱟᱭ ᱨᱮᱱ ᱪᱮᱫ ᱞᱮᱠᱟ ᱠᱚ ᱦᱚᱨᱚᱜ ᱵᱟᱸᱫᱮᱭᱮᱫ ᱛᱟᱦᱮᱱᱟ ᱚᱱᱠᱟ ᱫᱚ ᱵᱟᱝ ᱧᱮᱞᱚᱜ ᱠᱟᱱᱟ ᱱᱮᱛᱟᱨ ᱫᱚ ᱱᱮᱛᱟᱨ ᱫᱚ ᱟᱫᱷᱩᱱᱤᱠ ᱡᱩᱜᱽ ᱨᱮᱱᱟᱜ ᱪᱮᱫ ᱞᱮᱠᱟ ᱠᱚ ᱦᱚᱨᱚᱜ ᱵᱟᱸᱫᱮᱭ ᱫᱟ ᱚᱱᱟ ᱨᱮᱱᱟᱜ ᱜᱮ ᱱᱮᱛᱟᱨ ᱫᱚᱠᱚ ᱡᱚᱛᱚ ᱦᱚᱲ ᱜᱤᱫᱟᱹᱨ ᱛᱷᱮᱠᱮ ᱠᱚ ᱜᱚ ᱛᱷᱮᱠᱮ ᱵᱟᱵᱟ ᱛᱷᱮᱠᱮ ᱡᱚᱛᱚ ᱦᱚᱲ ᱨᱮᱱ ᱜᱮ ᱱᱮᱛᱟᱨ ᱫᱚᱠᱚ ᱠᱤᱪᱷᱩ ᱠᱚ ᱯᱚᱨᱤᱵᱚᱨᱛᱚᱱ ᱧᱚᱜ ᱠᱟᱱᱟ ᱯᱚᱨᱤᱵᱚᱨᱛᱚᱱ ᱠᱟᱱᱛᱮ ᱱᱚᱜᱼᱚᱭ ᱱᱚᱜᱼᱚᱭ ᱧᱮᱞᱚᱜ ᱠᱟᱱᱟ